ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱫᱚ ᱟᱹᱰᱤ ᱱᱟᱯᱟᱭ ᱜᱮᱭᱟ ᱟᱞᱮ ᱟᱹᱛᱩ ᱥᱩᱨᱨᱮ ᱢᱤᱫᱴᱟᱱ ᱥᱟᱥᱛᱷᱚ ᱠᱮᱱᱫᱽᱨᱚ ᱢᱮᱱᱟᱜᱼᱟ ᱚᱱᱟ ᱥᱟᱥᱛᱷᱚ ᱠᱮᱱᱫᱽᱨᱚ ᱵᱚᱞᱛᱮ ᱜᱮᱞᱮ ᱟᱹᱰᱤᱜᱮ ᱵᱷᱟᱹᱜᱤᱭᱟ ᱢᱟᱱᱮ ᱢᱟᱥᱮ ᱢᱟᱥᱮ ᱡᱟᱸᱦᱟᱭᱟᱜ ᱥᱚᱢᱚᱥᱥᱟ ᱦᱩᱭᱩᱜᱼᱟ ᱵᱟᱝ ᱦᱩᱭᱩᱜᱼᱟ ᱚᱱᱰᱮ ᱡᱚᱫᱤ ᱯᱚᱭᱥᱟ ᱠᱚ ᱵᱟᱝ ᱛᱟᱸᱦᱮᱱ ᱛᱟᱢᱟ ᱛᱟᱦᱞᱮ ᱚᱱᱰᱮ ᱵᱤᱱᱟᱹ ᱯᱚᱭᱥᱟᱛᱮ ᱨᱟᱱ ᱠᱚ ᱮᱢᱟᱢᱟ ᱪᱟᱞᱟᱣ ᱞᱮᱱᱠᱷᱟᱡ ᱮᱢ ᱛᱟᱨᱯᱚᱨᱮ ᱩᱱᱠᱩ ᱫᱤᱫᱤᱢᱚᱱᱤ ᱚᱲᱟᱜ ᱚᱲᱟᱜ ᱦᱮᱡ ᱠᱟᱛᱮᱜ ᱨᱟᱱ ᱠᱚ ᱫᱚᱦᱚ ᱦᱚᱴᱚ ᱠᱟᱜᱼᱟ ᱰᱮᱝᱜᱩ ᱨᱮᱱᱟᱜ ᱡᱟᱛᱮ ᱰᱮᱝᱜᱩ ᱵᱟᱝ ᱧᱟᱢ ᱵᱚᱱ ᱛᱟᱨᱯᱚᱨᱮ ᱠᱳᱨᱳᱱᱟ ᱵᱷᱮᱠᱥᱤᱱ ᱥᱚᱢᱚᱭ ᱛᱚᱠᱷᱚᱱ ᱚᱲᱟᱜ ᱚᱲᱟᱜ ᱦᱮᱡ ᱠᱟᱛᱮᱜ ᱵᱩᱡᱷᱟᱹᱣ ᱵᱟᱲᱟ ᱦᱚᱴᱚ ᱞᱮᱫᱟ ᱡᱮ ᱱᱚᱝᱠᱟ ᱱᱚᱝᱠᱟ ᱵᱮᱵᱚᱥᱛᱷᱟ ᱠᱚᱨᱟᱣ ᱛᱟᱵᱚᱱ ᱯᱮ ᱛᱟᱦᱞᱮ ᱢᱚᱸᱡᱯᱮ ᱛᱟᱸᱦᱮ ᱫᱟᱲᱮᱭᱟᱜᱼᱟ ᱟᱨ ᱚᱱᱟ ᱥᱟᱥᱛᱷᱚ ᱠᱮᱱᱫᱽᱨᱚ ᱥᱟᱢᱱᱮᱨᱮ ᱯᱟᱥᱮᱨᱮ ᱢᱤᱫᱴᱟᱱ ᱦᱟᱥᱯᱟᱛᱞ ᱞᱮᱠᱟ ᱢᱮᱱᱟᱜ ᱠᱟᱫᱟ ᱦᱟᱸᱥᱯᱟᱛᱟᱞ ᱡᱚᱫᱤ ᱟᱨ ᱥᱟᱢᱟᱱᱱᱚ ᱡᱚᱫᱤ ᱮᱠᱴᱩ ᱞᱟᱹᱴᱩ ᱞᱮᱱᱠᱷᱟᱱ ᱛᱟᱦᱞᱮ ᱜᱮ ᱦᱚᱲ ᱯᱚᱠᱠᱷᱮ ᱫᱚ ᱟᱹᱰᱤᱜᱮ ᱥᱩᱵᱤᱫᱷᱟ ᱠᱚᱜᱼᱟ